ᱟᱪᱪᱷᱟ ᱤᱧ ᱩᱯᱨᱩᱢ ᱢᱚᱬᱮ ᱦᱚᱲ ᱫᱚ ᱠᱚ ᱢᱚᱬᱮ ᱦᱚᱲ ᱠᱚ ᱦᱩᱭᱩᱜ ᱠᱟᱱᱟ ᱡᱮ ᱯᱨᱚᱛᱷᱚᱢ ᱫᱚ ᱫᱮᱵᱩ ᱫᱮᱵᱩ ᱢᱩᱨᱢᱩ ᱫᱤᱛᱚᱭᱚ ᱫᱚᱭ ᱦᱩᱭᱩᱜ ᱠᱟᱱᱟ ᱥᱩᱫᱷᱤᱨ ᱢᱩᱨᱢᱩ ᱛᱨᱤᱛᱤᱭᱚ ᱫᱚᱭ ᱦᱩᱭᱩᱜ ᱠᱟᱱᱟ ᱢᱚᱲᱚᱨ ᱢᱩᱨᱢᱩ ᱤᱱᱟᱹ ᱯᱚᱨ ᱫᱚᱭ ᱦᱩᱭᱩᱜ ᱠᱟᱱᱟ ᱢᱟᱱᱤᱠ ᱥᱚᱨᱮᱱ ᱤᱱᱟᱹ ᱯᱚᱨ ᱫᱚᱭ ᱦᱩᱭᱩᱜ ᱠᱟᱱᱟ ᱨᱩᱥᱤᱠ ᱠᱤᱥᱠᱩ